ᱦᱟᱥᱟ ᱠᱤᱨᱤᱧ ᱟᱹᱠᱷᱨᱤᱧ ᱵᱮᱲᱟ ᱨᱮᱫᱚ ᱵᱤᱥᱛᱤ ᱠᱟᱛᱮᱫ ᱫᱚ ᱚᱲᱟᱜ ᱨᱮᱱ ᱦᱚᱲ ᱠᱚ ᱥᱟᱞᱟᱜ ᱜᱮ ᱟᱱᱟᱴ ᱮᱴᱠᱮᱴᱚᱬᱮ ᱫᱚ ᱯᱳᱭᱞᱳ ᱨᱮᱫᱚ ᱥᱤᱨᱡᱟᱹᱣ ᱫᱟᱲᱮᱭᱟᱜᱼᱟ ᱪᱮᱠᱟᱛᱮ ᱚᱱᱟ ᱫᱚ ᱚᱠᱚᱭᱟᱜ ᱧᱩᱛᱩᱢ ᱨᱮ ᱢᱮᱱᱟᱜᱼᱟ ᱛᱤᱱᱟᱹᱜ ᱵᱚᱭᱦᱟᱜ ᱟᱠᱚ ᱛᱤᱱᱟᱹᱜ ᱴᱷᱮᱱ ᱦᱟᱹᱴᱤᱧᱚᱜᱼᱟ ᱛᱤᱱᱟᱹᱜ ᱴᱷᱮᱱ ᱦᱟᱹᱴᱤᱧ ᱟᱠᱟᱱᱟ ᱚᱱᱟ ᱞᱮᱠᱟ ᱫᱚ ᱚᱱᱟ ᱞᱮᱠᱟ ᱫᱚ ᱴᱷᱟᱣᱠᱟᱹ ᱵᱟᱝ ᱵᱟᱰᱟᱭ ᱠᱚᱜ ᱠᱷᱟᱱ ᱟᱨ ᱚᱱᱟ ᱡᱟᱭᱜᱟ ᱚᱱᱟᱠᱟᱱᱟᱜ ᱦᱟᱸᱥᱟ ᱡᱩᱫᱤ ᱠᱤᱨᱤᱧ ᱟᱹᱠᱷᱨᱤᱧᱚᱜᱼᱟ ᱮᱱᱠᱷᱟᱱ ᱚᱱᱟ ᱪᱮᱛᱟᱱ ᱨᱮᱫᱚ ᱚᱲᱟᱜ ᱨᱮᱱ ᱦᱚᱲ ᱠᱚ ᱟᱹᱲᱤᱥ ᱟᱹᱯᱟᱹᱲᱤᱥ ᱫᱟᱲᱮᱭᱟᱜᱼᱟ ᱟᱨ ᱵᱟᱝᱠᱷᱟᱱ ᱚᱱᱟ ᱫᱚᱠᱚ ᱫᱟᱹᱵᱤ ᱨᱩᱣᱟᱹᱲ ᱫᱟᱲᱮᱭᱟᱜᱼᱟ ᱟᱨ ᱚᱱᱠᱟ ᱞᱮᱠᱟᱱᱟᱜ ᱥᱟᱶ ᱞᱮᱠᱟ ᱜᱮ ᱦᱟᱥᱟ ᱠᱤᱨᱤᱧ ᱟᱹᱠᱷᱨᱤᱧ ᱨᱮᱫᱚ ᱜᱩᱥᱴᱤ ᱨᱮᱱ ᱦᱚᱲ ᱠᱚ ᱦᱚᱸ ᱠᱚ ᱫᱟᱹᱵᱤ ᱫᱟᱲᱮᱭᱟᱜᱼᱟ ᱡᱮᱢᱚᱱ ᱦᱟᱥᱟ ᱠᱤᱨᱤᱧ ᱟᱹᱠᱷᱨᱤᱧ ᱫᱚ ᱡᱚᱛᱚ ᱵᱚᱭᱦᱟ ᱚᱲᱟᱜ ᱨᱮᱱ ᱡᱚᱛᱚ ᱦᱚᱲ ᱠᱚ ᱜᱩᱥᱴᱤ ᱨᱮᱱ ᱚᱱᱠᱟ ᱡᱚᱛᱚ ᱞᱮᱠᱟ ᱫᱷᱟᱨᱟ ᱦᱚᱲ ᱠᱚ ᱢᱮᱥᱟ ᱢᱮᱥᱤ ᱜᱟᱯᱟᱞ ᱢᱟᱨᱟᱣ ᱢᱤᱫ ᱠᱟᱛᱮᱫ ᱜᱚᱴᱟ ᱴᱷᱟᱹᱣᱠᱟᱹ ᱠᱟᱛᱮᱫ ᱠᱤᱨᱤᱧ ᱟᱹᱠᱷᱨᱤᱧ ᱞᱮᱠᱷᱟᱱ ᱱᱟᱯᱟᱭᱟ ᱟᱨ ᱵᱟᱝᱠᱷᱟᱱ ᱫᱚ ᱮᱴᱠᱮᱴᱚᱬᱮ ᱫᱚ ᱥᱤᱨᱡᱟᱹᱜ ᱜᱮᱭᱟ ᱱᱚᱝᱠᱟ ᱵᱟᱝ ᱜᱟᱯᱟᱞ ᱢᱟᱨᱟᱣ ᱢᱤᱫ ᱠᱟᱛᱮᱫ ᱟᱹᱠᱷᱨᱤᱧ ᱠᱤᱨᱤᱧ ᱟᱹᱠᱷᱨᱤᱧ ᱞᱮᱠᱷᱟᱱ ᱫᱚ ᱚᱲᱟᱜ ᱨᱮᱱ ᱦᱚᱲ ᱥᱟᱶᱛᱮ ᱜᱩᱥᱴᱤ ᱨᱮᱱ ᱦᱚᱲ ᱪᱮᱛᱟᱱ ᱨᱮ ᱦᱚᱸ ᱱᱚᱣᱟ ᱫᱚ ᱥᱤᱨᱡᱟᱹᱣ ᱨᱮᱱᱟᱜ ᱫᱚ ᱦᱩᱭ ᱫᱟᱲᱮᱭᱟᱜᱼᱟ